ᱤᱧᱦᱚᱸ ᱱᱚᱣᱟ ᱡᱷᱟᱲᱜᱨᱟᱢ ᱡᱮᱞᱟᱨᱮ ᱵᱟᱥᱤᱱᱫᱟ ᱠᱟᱛᱮᱫ ᱢᱤᱱᱟᱹᱧᱟ ᱱᱚᱣᱟ ᱡᱮᱞᱟᱨᱤᱧ ᱧᱮᱞᱟ ᱟᱹᱛᱷᱟᱹᱱ ᱟᱹᱛᱷᱟᱹᱱ ᱟᱨᱠᱤ ᱟᱹᱛᱩ ᱠᱚᱨᱮ ᱧᱮᱞᱚᱜᱚᱜᱼᱟ ᱡᱮ ᱧᱩ ᱫᱟᱜ ᱨᱮᱱᱟᱜ ᱦᱚᱸ ᱟᱹᱰᱤ ᱟᱱᱟᱴ ᱜᱮᱭᱟ ᱟᱨ ᱨᱟᱥᱛᱟ ᱜᱷᱟᱴ ᱥᱚᱲᱚᱠ ᱰᱟᱦᱟᱨ ᱦᱤᱡᱩᱜ ᱥᱮᱱᱚᱜ ᱦᱚᱨ ᱥᱮ ᱡᱟᱦᱟᱸ ᱥᱮᱫ ᱪᱟᱞᱟᱜ ᱞᱟᱹᱜᱤᱫ ᱦᱚᱸ ᱟᱹᱰᱤ ᱫᱚᱢᱮ ᱠᱷᱟᱨᱟ ᱜᱮᱭᱟ ᱦᱚᱨ ᱠᱚ ᱢᱮᱱᱠᱷᱟᱱ ᱱᱚᱣᱟᱠᱚ ᱡᱟᱦᱟᱸ ᱞᱮᱠᱟᱛᱮ ᱱᱟᱯᱟᱭᱚᱜᱼᱟ ᱥᱮ ᱱᱟᱯᱟᱭ ᱛᱮ ᱤᱫᱤ ᱜᱟᱱᱚᱜᱼᱟ ᱚᱱᱟ ᱨᱮᱱᱟᱜ ᱵᱮᱵᱚᱥᱛᱷᱟ ᱫᱚ ᱚᱠᱚᱭ ᱦᱚᱸ ᱵᱟᱝ ᱠᱚ ᱦᱟᱛᱟᱣᱟ ᱚᱱᱟᱛᱮ ᱤᱧᱤᱧ ᱢᱚᱱᱮᱭᱟ ᱢᱮᱱᱟ ᱱᱚᱣᱟ ᱨᱮᱱᱟᱜ ᱵᱮᱵᱚᱥᱛᱷᱟ ᱫᱚ ᱚᱱᱟ ᱵᱮᱵᱚᱥᱛᱷᱟ ᱫᱚ ᱱᱤᱡᱮ ᱱᱤᱡᱮᱛᱮ ᱱᱤᱛᱚᱜ ᱫᱚ ᱵᱟᱲᱟᱭ ᱟᱠᱟᱱᱟ ᱡᱮ ᱛᱟᱦᱞᱮ ᱥᱚᱨᱠᱟᱨ ᱴᱷᱮᱱ ᱥᱮ ᱵᱞᱚᱠ ᱨᱮ ᱟᱵᱮᱫᱚᱱ ᱡᱚᱢᱟ ᱞᱮᱠᱷᱟᱱ ᱡᱮ ᱟᱞᱮᱭᱟᱜ ᱫᱟᱜ ᱨᱮᱱᱟᱜ ᱱᱚᱝᱠᱟ ᱟᱱᱟᱴ ᱯᱟᱲᱟᱜ ᱠᱟᱱᱟ ᱧᱩᱫᱟᱜ ᱵᱟᱹᱱᱩᱜᱼᱟ ᱱᱚᱣᱟ ᱨᱮᱱᱟᱜ ᱵᱮᱵᱚᱥᱛᱷᱟ ᱟᱞᱮ ᱢᱮ ᱱᱚᱝᱠᱟ ᱠᱟᱛᱮᱫ ᱜᱮ ᱟᱨᱠᱤ ᱱᱚᱝᱠᱟ ᱠᱟᱛᱮᱫ ᱜᱮ ᱟᱨᱠᱤ ᱵᱮᱵᱚᱥᱛᱷᱟ ᱜᱟᱱᱚᱜᱼᱟ ᱥᱚᱲᱚᱠ ᱠᱚᱨᱮᱱᱟᱜ ᱦᱚᱸ ᱡᱮ ᱥᱚᱲᱚᱠ ᱨᱮᱱᱟᱜ ᱡᱮ ᱱᱚᱸᱰᱮ ᱯᱚᱧᱪᱟᱭᱮᱛ ᱚᱯᱷᱤᱥ ᱥᱮ ᱵᱞᱚᱠ ᱨᱮ ᱫᱚᱨᱠᱷᱟᱥᱛᱚ ᱮᱢ ᱦᱩᱭᱩᱜᱼᱟ ᱡᱮ ᱟᱞᱮᱭᱟᱜ ᱨᱟᱥᱛᱟ ᱜᱷᱟᱴ ᱠᱷᱟᱨᱟᱯ ᱜᱮᱛᱟ ᱞᱮᱭᱟ ᱡᱟᱦᱟᱸᱛᱮ ᱟᱞᱮᱭᱟᱜ ᱡᱟᱛᱟᱭᱟᱛ ᱵᱷᱟᱹᱜᱤᱜ ᱛᱟᱞᱮᱢᱟ ᱟᱨᱠᱤ ᱡᱚᱠᱷᱚᱱ ᱞᱚᱥᱚᱫ ᱨᱮ ᱤᱭᱟᱹᱨᱮ ᱵᱚᱨᱥᱟᱨᱮ ᱵᱷᱟᱹᱜᱤᱛᱮ ᱵᱟᱞᱮ ᱤᱭᱟᱹ ᱫᱟᱲᱮᱭᱟᱜ ᱠᱟᱱᱟ ᱱᱚᱣᱟ ᱠᱚᱨᱮᱜ ᱵᱮᱵᱚᱥᱛᱷᱟ ᱞᱮᱠᱷᱟᱱ ᱜᱮ ᱱᱟᱯᱟᱭᱚᱜᱼᱟ ᱱᱚᱣᱟᱜᱮ